ᱤᱧᱟᱹᱜ ᱴᱚᱴᱷᱟ ᱠᱚᱨᱮᱜ ᱫᱚ ᱟᱭᱢᱟ ᱜᱚᱴᱟᱝ ᱠᱷᱚᱵᱚᱨ ᱠᱟᱜᱚᱡᱽ ᱜᱮ ᱧᱟᱢᱚᱜᱚᱜᱼᱟ ᱡᱮᱢᱚᱱ ᱦᱩᱭᱩᱜ ᱠᱟᱱᱟ ᱟᱱᱚᱱᱫᱚ ᱵᱟᱡᱟᱨ ᱵᱚᱨᱛᱚᱢᱟᱱ ᱟᱨ ᱡᱮᱢᱚᱱ ᱞᱟᱦᱟᱱᱛᱤ ᱟᱨᱦᱚᱸ ᱢᱮᱱᱟᱜᱼᱟ ᱜᱚᱱᱚ ᱥᱚᱠᱛᱤ ᱥᱮ ᱟᱹᱰᱤ ᱠᱤᱪᱷᱩ ᱢᱮᱱᱟᱜᱼᱟ ᱚᱱᱟ ᱠᱚ ᱯᱮᱯᱟᱨ ᱢᱩᱫᱽᱨᱮ ᱤᱧᱟᱹᱜ ᱠᱩᱥᱤ ᱯᱮᱯᱟᱨ ᱫᱚ ᱦᱩᱭᱩᱜ ᱠᱟᱱᱟ ᱡᱮᱢᱚᱱ ᱞᱟᱦᱟᱱᱛᱤ ᱛᱚᱵᱮ ᱱᱚᱣᱟ ᱠᱚ ᱯᱮᱯᱟᱨ ᱜᱮ ᱤᱧ ᱫᱩᱧ ᱠᱩᱥᱤᱭᱟᱜᱼᱟ ᱞᱟᱦᱟᱱᱛᱤ ᱞᱟᱦᱟᱱᱛᱤ ᱨᱮᱱᱟᱜ ᱫᱚ ᱪᱮᱫ ᱞᱮᱠᱟ ᱦᱩᱭᱩᱜ ᱠᱟᱱᱟ ᱱᱚᱣᱟ ᱯᱮᱯᱟᱨ ᱨᱮᱫᱚ ᱵᱮᱥᱤᱨ ᱵᱷᱟᱜᱽ ᱛᱮ ᱱᱚᱣᱟ ᱫᱚ ᱫᱤᱥᱚᱢ ᱨᱮᱭᱟᱜ ᱟᱞᱮ ᱵᱮᱥᱤᱨ ᱵᱷᱟᱜᱽ ᱛᱮ ᱟᱫᱤᱵᱟᱥᱤ ᱜᱟᱛᱟᱠ ᱠᱚᱣᱟᱜ ᱱᱚᱣᱟ ᱫᱚ ᱱᱚᱣᱟ ᱯᱮᱯᱟᱨ ᱨᱮᱫᱚ ᱪᱷᱟᱯᱟ ᱥᱚᱫᱚᱨᱚᱜᱼᱟ ᱱᱚᱣᱟ ᱪᱷᱟᱯᱟ ᱥᱚᱫᱚᱨᱚᱜᱼᱟ ᱟᱫᱤᱵᱟᱥᱤ ᱦᱚᱲ ᱥᱟᱱᱟᱢ ᱟᱠᱚᱣᱟᱜ ᱱᱚᱣᱟ ᱡᱮᱠᱳᱱᱳ ᱟᱱᱟᱴ ᱥᱮ ᱡᱮᱠᱳᱱᱳ ᱚᱠᱟᱨᱮ ᱪᱮᱫ ᱜᱷᱚᱴᱟᱜᱼᱟ ᱚᱱᱟ ᱠᱚ ᱠᱷᱚᱵᱚᱨ ᱱᱚᱣᱟ ᱨᱮᱫᱚ ᱧᱟᱢᱚᱜᱚᱜᱼᱟ ᱚᱱᱟ ᱞᱮᱠᱟᱛᱮ ᱱᱚᱣᱟ ᱞᱟᱦᱟᱱᱛᱤ ᱯᱮᱯᱟᱨ ᱫᱚ ᱤᱧ ᱫᱩᱧ ᱠᱩᱥᱤᱭᱟᱜᱼᱟ ᱥᱮ ᱱᱚᱣᱟ ᱵᱷᱟᱞᱮᱧ ᱵᱩᱡᱷᱟᱹᱣᱟ ᱚᱱᱟ ᱛᱮ ᱞᱟᱦᱟᱱᱛᱤ ᱠᱟᱜᱚᱡᱽ ᱯᱮᱯᱟᱨ ᱫᱚ ᱢᱟᱱᱮ ᱟᱨᱦᱚᱸ ᱩᱱᱱᱚᱛᱚᱜ ᱢᱟ ᱞᱟᱦᱟ ᱦᱤᱡᱩᱜ ᱢᱟ ᱱᱚᱣᱟ ᱟᱨᱚ ᱢᱟᱱᱮ ᱵᱮᱥᱤ ᱟᱠᱟᱨᱮ ᱱᱚᱣᱟ ᱟᱵᱚ ᱵᱚᱱ ᱱᱚᱝᱠᱟ ᱫᱤᱥᱚᱢ ᱫᱤᱥᱚᱢ ᱟᱨᱚ ᱵᱟᱹᱲᱛᱤ ᱥᱮᱫ ᱞᱟᱦᱟ ᱥᱮᱫ ᱪᱟᱞᱟᱜ ᱢᱟ ᱱᱤᱝᱠᱟᱹ ᱱᱤᱭᱟᱹᱜᱮ ᱤᱧᱟᱹᱜ ᱩᱫᱽᱫᱮᱥᱥᱚ ᱫᱚ ᱟᱨᱠᱤ